ᱪᱟᱥ ᱠᱟᱹᱢᱤ ᱞᱟᱹᱜᱤᱫ ᱛᱮ ᱱᱟᱣᱟᱛᱮ ᱵᱤᱡᱽᱞᱤ ᱧᱟᱢ ᱞᱟᱹᱜᱤᱫ ᱥᱚᱨᱠᱟᱨ ᱴᱷᱮᱱ ᱢᱤᱫᱴᱮᱱ ᱫᱚᱨᱠᱷᱟᱥᱛᱚ ᱚᱞ ᱦᱩᱭᱩᱜᱼᱟ ᱟᱨ ᱚᱱᱟ ᱡᱚᱢᱟ ᱦᱚᱴᱚ ᱦᱩᱭᱩᱜᱼᱟ ᱞᱳᱰ ᱥᱮᱰᱤᱝ ᱠᱷᱟᱹᱛᱤᱨ ᱛᱮ ᱪᱟᱹᱥᱤ ᱠᱚ ᱟᱭᱢᱟ ᱢᱩᱥᱠᱤᱞ ᱨᱮᱠᱚ ᱯᱟᱲᱟᱜ ᱠᱟᱱᱟ ᱚᱱᱟ ᱠᱚᱫᱚ ᱠᱟᱨᱮᱱᱴ ᱴᱷᱤᱠ ᱢᱚᱛᱳ ᱵᱟᱠᱚ ᱛᱟᱦᱮᱱ ᱵᱟᱠᱚ ᱧᱟᱢᱫᱟ ᱧᱩᱛ ᱨᱮᱠᱚ ᱛᱟᱦᱮᱱ ᱠᱟᱱᱟ ᱫᱟᱜ ᱵᱟᱠᱚ ᱧᱟᱢ ᱫᱟ ᱟᱨ ᱪᱟᱥ ᱠᱟᱹᱢᱤ ᱞᱟᱹᱜᱤᱫ ᱢᱚᱴᱚᱨ ᱦᱚᱸ ᱵᱟᱝ ᱠᱟᱨᱮᱱᱴ ᱵᱟᱝᱠᱷᱟᱱ ᱵᱟᱝ ᱦᱩᱭᱩᱜᱼᱟ ᱚᱱᱟ ᱛᱮᱜᱮ ᱱᱚᱣᱟ ᱠᱚᱜᱮ ᱢᱩᱥᱠᱤᱞ ᱨᱮᱠᱚ ᱯᱟᱲᱟᱜ ᱠᱟᱱᱟ